ᱟᱵᱚᱣᱟᱜ ᱯᱚᱱᱚᱛ ᱨᱮᱭᱟᱜ ᱯᱮᱨᱮᱡ ᱯᱩᱨᱩ ᱞᱟᱠᱪᱟᱨ ᱥᱮᱨᱚᱣᱟ ᱨᱟᱠᱷᱟ ᱫᱚᱦᱚ ᱟᱨ ᱯᱟᱥᱱᱟᱣ ᱨᱮ ᱥᱟᱱᱛᱟᱲᱤ ᱯᱟᱹᱨᱥᱤ ᱨᱮᱭᱟᱜ ᱮᱱᱮᱢ ᱫᱚ ᱦᱩᱭᱩᱜ ᱠᱟᱱᱟ ᱡᱮᱢᱚᱱ ᱥᱚᱨᱦᱟᱭ ᱥᱟᱠᱨᱟᱛ ᱵᱟᱦᱟ ᱢᱟᱜ ᱢᱚᱬᱮ ᱱᱚᱣᱟ ᱠᱚᱫᱚ ᱱᱚᱝ ᱫᱟᱥᱟᱸᱭ ᱵᱚᱸᱜᱟ ᱨᱮ ᱫᱟᱥᱟᱸᱭ ᱯᱚᱨᱚᱵᱽ ᱥᱚᱨᱟᱭ ᱵᱚᱸᱜᱟ ᱨᱮ ᱥᱚᱨᱦᱟᱭ ᱯᱚᱨᱚᱵᱽ ᱥᱮᱨᱢᱟ ᱨᱮᱱᱟᱜ ᱢᱩᱪᱟᱹᱫ ᱨᱮᱫᱚ ᱥᱟᱠᱨᱟᱛ ᱟᱨ ᱵᱟᱦᱟ ᱵᱚᱸᱜᱟ ᱨᱮᱫᱚ ᱵᱟᱦᱟᱜ ᱟᱵᱚᱱ